ᱵᱮᱝᱜᱚᱞ ᱨᱮᱱᱟᱜ ᱢᱩᱬᱩᱛ ᱥᱮᱨᱮᱧ ᱫᱚ ᱤᱧᱟᱹᱜ ᱠᱩᱥᱤ ᱞᱮᱠᱟᱛᱮ ᱫᱚ ᱚᱱᱟ ᱫᱚ ᱫᱚᱝ ᱥᱮᱨᱮᱧ ᱦᱩᱭᱩᱜᱼᱟ ᱫᱚᱝ ᱥᱮᱨᱮᱧ ᱫᱚ ᱫᱩᱠᱠᱷᱚ ᱨᱮᱱᱟᱜ ᱦᱚᱸ ᱢᱮᱱᱟᱜᱼᱟ ᱟᱨᱚ ᱨᱟᱹᱥᱠᱟᱹ ᱨᱮᱱᱟᱜ ᱦᱚᱸ ᱢᱮᱱᱟᱜᱼᱟ ᱱᱚᱣᱟ ᱫᱚ ᱡᱚᱠᱷᱚᱱ ᱵᱟᱯᱞᱟ ᱠᱚ ᱴᱷᱤᱠ ᱠᱚᱜᱼᱟ ᱠᱚᱲᱟ ᱜᱤᱫᱽᱨᱟᱹᱣᱟᱜ ᱠᱤᱝᱵᱟ ᱠᱩᱲᱤ ᱜᱤᱫᱽᱨᱟᱹᱣᱟᱜ ᱠᱩᱲᱤ ᱜᱤᱫᱽᱨᱟᱹ ᱡᱚᱠᱷᱚᱱ ᱵᱟᱯᱞᱟ ᱴᱷᱤᱠᱚᱜ ᱛᱟᱭᱟ ᱡᱚᱠᱷᱚᱱ ᱥᱤᱸᱫᱽᱨᱟᱹ ᱫᱟᱱ ᱦᱩᱭᱩᱜᱼᱟ ᱥᱤᱸᱫᱽᱨᱟᱹ ᱫᱟᱱ ᱯᱟᱨᱚᱢᱮᱱ ᱜᱮ ᱛᱟᱨᱯᱚᱨᱮ ᱫᱚ ᱟᱹᱰᱤ ᱨᱟᱹᱥᱠᱟᱹ ᱨᱮᱱᱟᱜ ᱠᱟᱛᱷᱟ ᱛᱚᱠᱷᱚᱱ ᱫᱚ ᱨᱟᱹᱥᱠᱟᱹ ᱨᱮᱱᱟᱜ ᱫᱚᱝ ᱥᱮᱨᱮᱧ ᱦᱩᱭᱩᱜᱼᱟ ᱡᱚᱛᱚ ᱦᱚᱲ ᱠᱩᱞᱦᱤ ᱨᱮᱠᱚ ᱛᱟᱦᱮᱱᱟ ᱛᱩᱢᱫᱟᱹᱜ ᱴᱟᱢᱟᱠ ᱥᱟᱰᱮᱭᱟ ᱢᱚᱡᱽᱜᱮ ᱡᱚᱛᱚ ᱦᱚᱲ ᱢᱟᱱᱮ ᱚᱱᱟ ᱥᱮᱨᱮᱧ ᱟᱸᱡᱚᱢ ᱠᱟᱛᱮ ᱟᱹᱰᱤ ᱠᱩᱥᱤ ᱠᱚ ᱵᱩᱡᱟ ᱟᱹᱰᱤ ᱠᱚ ᱟᱹᱰᱤ ᱠᱚ ᱯᱷᱩᱨᱛᱤᱭᱟ ᱮᱱᱮᱡ ᱡᱚᱝᱟ ᱠᱚ ᱡᱚᱛᱚ ᱠᱤᱪᱷᱩ ᱡᱚᱛᱚ ᱦᱚᱲ ᱜᱮ ᱟᱨ ᱡᱚᱠᱷᱚᱱ ᱠᱩᱲᱤ ᱜᱤᱫᱽᱨᱟᱹ ᱡᱚᱠᱷᱚᱱ ᱵᱤᱫᱟᱹᱭᱚᱜᱼᱟᱭ ᱵᱤᱫᱟᱹᱭ ᱚᱠᱛᱮ ᱛᱚᱠᱷᱚᱱ ᱫᱚ ᱫᱩᱠᱠᱷᱚ ᱨᱮᱱᱟᱜ ᱫᱚᱝ ᱥᱮᱨᱮᱧ ᱦᱩᱭᱩᱜᱼᱟ ᱛᱚᱠᱷᱚᱱ ᱟᱹᱰᱤ ᱢᱚᱱᱮ ᱵᱟᱹᱲᱤᱡ ᱜᱮ ᱫᱩᱠᱠᱷᱚ ᱨᱮᱱᱟᱜ ᱥᱮᱨᱮᱧ ᱢᱟᱱᱮ ᱚᱱᱟ ᱥᱮᱨᱮᱧ ᱩᱱᱤ ᱠᱩᱲᱤ ᱜᱤᱫᱽᱨᱟᱹ ᱦᱚᱸᱭ ᱟᱸᱡᱚᱢᱟ ᱩᱱᱤ ᱦᱚᱸ ᱟᱹᱰᱤ ᱫᱩᱠᱮᱭ ᱵᱩᱡᱟ ᱢᱟᱱᱮ ᱱᱤᱝᱠᱟᱹᱱ ᱦᱚᱲ ᱡᱟᱦᱟᱸᱭ ᱜᱮᱢ ᱟᱸᱡᱚᱢᱟ ᱟᱹᱰᱤ ᱠᱚᱥᱴᱚ ᱜᱮᱢ ᱵᱩᱡᱷᱟᱹᱣᱟ ᱢᱟᱱᱮ ᱟᱹᱰᱤ ᱫᱩᱠ ᱜᱮᱢ ᱵᱩᱡᱷᱟᱹᱣᱟ ᱢᱮᱸᱫ ᱫᱟᱜ ᱜᱮ ᱡᱚᱨᱚᱜᱼᱟ ᱛᱚ ᱡᱚᱛᱚ ᱞᱮᱠᱟᱱᱟᱜ ᱫᱚᱝ ᱥᱮᱨᱮᱧ ᱜᱮ ᱢᱮᱱᱟᱜᱼᱟ ᱠᱩᱥᱤ ᱨᱮᱱᱟᱜ ᱦᱚᱸ ᱟᱨ ᱫᱩᱠᱠᱷᱚ ᱨᱮᱱᱟᱜ ᱦᱚᱸ